ᱢᱟᱞᱦᱮ ᱠᱚ ᱠᱩᱝᱠᱟᱹᱞ ᱠᱚ ᱟᱭᱚ ᱠᱚ ᱧᱮᱞ ᱠᱟᱛᱮᱫ ᱤᱧᱟᱹᱜ ᱦᱚᱸ ᱢᱚᱱᱮ ᱞᱟᱜᱟᱣ ᱮᱱᱟ ᱟᱨ ᱢᱚᱱᱮ ᱞᱟᱜᱟᱣ ᱟᱛᱮᱫ ᱤᱧ ᱦᱚᱸ ᱢᱟᱫ ᱨᱮᱱᱟᱜ ᱠᱷᱟᱹᱧᱪᱤ ᱠᱚ ᱦᱟᱴᱟᱜ ᱠᱚ ᱪᱟᱞᱟ ᱠᱚ ᱴᱩᱯᱞᱟᱹᱜ ᱠᱚ ᱟᱨ ᱦᱟᱥᱟ ᱨᱮᱱᱟᱜ ᱴᱩᱠᱩᱡ ᱠᱚ ᱪᱮᱞᱟᱝ ᱠᱚ ᱱᱟᱫᱽᱣᱟ ᱠᱚ ᱟᱨ ᱟᱭᱚ ᱠᱚ ᱧᱮᱞ ᱟᱛᱮᱫ ᱤᱧ ᱦᱚᱸ ᱡᱚᱱᱚᱜ ᱠᱚ ᱯᱟᱛᱲᱟ ᱯᱟᱹᱴᱤ ᱠᱚ ᱠᱩᱧ ᱵᱮᱱᱟᱣᱮᱜᱼᱟ ᱟᱨ ᱵᱷᱟᱹᱞᱤ ᱛᱮ ᱵᱷᱟᱹᱞᱤᱧ ᱵᱮᱱᱟᱣ ᱢᱟ ᱢᱮᱱᱛᱮ ᱢᱚᱱᱤᱧ ᱞᱟᱜᱟᱣ ᱟᱠᱟᱫᱼᱟ ᱵᱷᱟᱹᱞᱤᱧ ᱵᱮᱱᱟᱣᱟ ᱠᱷᱟᱱ ᱫᱚ ᱵᱷᱟᱹᱞᱤ ᱫᱟᱢ ᱛᱤᱧ ᱟᱹᱠᱷᱨᱤᱧᱟ ᱟᱨ ᱵᱷᱟᱹᱞᱤ ᱵᱟᱹᱧ ᱵᱮᱱᱟᱣᱟ ᱠᱷᱟᱱ ᱫᱚ ᱠᱚᱢ ᱫᱟᱢ ᱛᱤᱧ ᱟᱹᱠᱷᱨᱤᱧᱟ